ᱤᱧ ᱱᱚᱣᱟ ᱰᱤᱡᱤᱴᱟᱞ ᱵᱤᱨᱩᱫ ᱤᱫᱤ ᱠᱟᱛᱮᱜ ᱱᱚᱣᱟ ᱜᱤᱧ ᱢᱚᱱᱮᱭᱮᱫᱟ ᱰᱤᱡᱤᱴᱮᱞ ᱟᱵᱚ ᱱᱚᱣᱟ ᱥᱚᱢᱟᱡᱽ ᱫᱚ ᱯᱩᱨᱟᱹᱯᱩᱨᱤ ᱜᱮ ᱴᱮᱠᱱᱳᱞᱚᱡᱤ ᱪᱮᱛᱟᱱ ᱨᱮᱜᱮᱵᱚᱱ ᱛᱤᱜᱩ ᱠᱟᱱᱟ ᱟᱵᱚ ᱴᱮᱠᱱᱳᱞᱚᱡᱤ ᱰᱤᱡᱤᱴᱮᱞ ᱯᱩᱨᱟᱹ ᱞᱟᱹᱭ ᱟᱠᱚ ᱰᱤᱡᱤᱴᱮᱞ ᱤᱱᱰᱤᱭᱟ ᱛᱚ ᱟᱵᱚ ᱱᱚᱣᱟ ᱯᱩᱨᱟᱹᱯᱩᱨᱤ ᱜᱮ ᱰᱤᱡᱤᱴᱮᱞ ᱤᱱᱰᱤᱭᱟ ᱠᱟᱱᱟ ᱵᱟ ᱴᱮᱠᱱᱳᱞᱚᱡᱤ ᱪᱮᱛᱟᱱ ᱨᱮᱵᱚᱱ ᱟᱵᱚ ᱜᱮᱵᱚᱱ ᱛᱤᱜᱩ ᱠᱟ ᱵᱟ ᱱᱚᱣᱟ ᱟᱵᱚ ᱫᱚ ᱥᱟᱱᱛᱟᱲ ᱜᱮ ᱯᱩᱨᱟᱹᱯᱩᱨᱤ ᱥᱟᱱᱛᱟᱲ ᱦᱚᱲ ᱦᱚᱸ ᱴᱮᱠᱱᱚᱞᱚᱡᱤ ᱜᱮ ᱵᱚᱱ ᱵᱮᱵᱚᱦᱟᱨ ᱵᱮᱵᱚᱦᱟᱨᱟ ᱛᱚ ᱰᱤᱡᱤᱴᱮᱞ ᱵᱤᱨᱩᱫ ᱫᱚ ᱱᱚᱝᱠᱟ ᱡᱮ ᱟᱵᱚ ᱡᱷᱚᱛᱚ ᱠᱤᱪᱷᱩ ᱱᱤᱛᱚᱜ ᱫᱚ ᱚᱱᱞᱟᱭᱤᱱ ᱢᱟᱫᱽᱫᱷᱚᱢ ᱨᱮ ᱱᱮᱴᱳᱣᱟᱨᱠ ᱢᱟᱫᱽᱫᱷᱚᱢ ᱨᱮ ᱡᱷᱚᱛᱚ ᱠᱤᱪᱷᱩ ᱜᱮ ᱠᱚᱨᱟᱣ ᱦᱩᱭᱩᱜ ᱛᱟᱵᱳᱱᱟ ᱛᱚ ᱱᱚᱣᱟ ᱟᱵᱚ ᱡᱷᱚᱛᱚ ᱜᱮ ᱟᱵᱚ ᱱᱚᱣᱟ ᱰᱤᱡᱤᱴᱮᱞ ᱜᱮ ᱠᱚᱨᱟᱣ ᱡᱷᱚᱛᱚ ᱠᱤᱪᱷᱩ ᱜᱮ ᱢᱟᱱᱮ ᱡᱷᱚᱛᱚ ᱠᱤᱪᱷᱩ ᱱᱤᱛᱚᱜ ᱫᱚ ᱰᱤᱡᱤᱴᱮᱞ ᱢᱟᱫᱽᱫᱷᱚᱢ ᱟᱢ ᱡᱩᱫᱤ ᱚᱠᱟᱨᱮ ᱚᱱᱞᱟᱭᱤᱱ ᱥᱮᱱᱴᱟᱨ ᱮᱢ ᱪᱟᱞᱟᱜᱼᱟ ᱵᱮᱝᱠ ᱨᱮᱢ ᱪᱟᱞᱟᱜᱼᱟ ᱛᱟᱨᱯᱚᱨᱮ ᱟᱢ ᱟᱢ ᱯᱷᱚᱨᱢ ᱯᱷᱤᱞᱟᱯ ᱮᱢ ᱪᱟᱞᱟᱜᱼᱟ ᱟᱢ ᱤᱥᱠᱩᱞ ᱨᱮ ᱵᱷᱚᱨᱛᱤᱢ ᱪᱟᱞᱟᱜᱼᱟ ᱡᱷᱚᱛᱚ ᱠᱤᱪᱷᱩ ᱜᱮ ᱟᱢ ᱱᱤᱛᱚᱜ ᱫᱚ ᱰᱤᱡᱤᱴᱮᱞ ᱢᱟᱫᱽᱫᱷᱚᱢ ᱛᱮᱜᱮᱢ ᱠᱚᱨᱟᱣ ᱫᱟᱲᱮᱭᱟᱜᱼᱟ ᱟᱢ ᱱᱤᱛᱚᱜ ᱯᱚᱭᱥᱟᱢ ᱯᱮᱭᱟ ᱵᱮᱝᱠ ᱞᱟᱦᱟᱛᱮ ᱟᱵᱚ ᱵᱮᱝᱠ ᱵᱚᱱ ᱪᱟᱞᱟᱜ ᱠᱟᱱ ᱛᱟᱦᱮᱸᱜ ᱱᱤᱛᱚᱜ ᱫᱚ ᱵᱮᱝᱠ ᱪᱟᱞᱟᱣ ᱵᱟᱝ ᱦᱩᱭᱩᱜᱼᱟ ᱡᱷᱚᱛᱚ ᱠᱤᱪᱷᱩ ᱟᱢ ᱯᱷᱳᱱ ᱢᱟᱫᱽᱫᱷᱚᱢ ᱛᱮ ᱱᱮᱴ ᱱᱮᱴᱳᱣᱟᱨᱠ ᱢᱟᱱᱮ ᱯᱷᱳᱱ ᱢᱟᱫᱽᱫᱷᱚᱢ ᱛᱮᱜᱮ ᱟᱢ ᱱᱚᱣᱟ ᱠᱤᱪᱷᱩ ᱡᱷᱚᱛᱚ ᱠᱤᱪᱷᱩ ᱜᱮᱢ ᱧᱟᱢᱟ ᱟᱢ ᱥᱟᱯᱳᱡ ᱫᱷᱚᱨᱚ ᱢᱤᱫ ᱥᱟᱝ ᱛᱮᱢ ᱨᱚᱲᱼᱨᱚᱯᱚᱲᱟ ᱚᱱᱟᱦᱚᱸ ᱡᱷᱚᱛᱚ ᱠᱤᱪᱷᱩ ᱰᱤᱡᱤᱴᱮᱞ ᱡᱷᱚᱛᱚ ᱠᱤᱪᱷᱩ ᱜᱮ ᱰᱤᱡᱤᱴᱮᱞ ᱠᱟᱱᱟ ᱟᱨ ᱡᱟᱦᱟᱸ ᱛᱤᱱᱟᱹᱜ ᱚᱛᱛᱟᱫᱷᱤᱱ ᱱᱤᱛᱛᱚ ᱱᱩᱛᱩᱱ ᱡᱤᱱᱤᱥ ᱩᱰᱩᱜᱚᱜ ᱠᱟᱱᱟ ᱢᱟᱱᱮ ᱟᱵᱚᱣᱟᱜ ᱡᱟᱦᱟᱸ ᱢᱟᱱᱮ ᱟᱵᱚᱣᱟᱜ ᱯᱩᱨᱟᱹ ᱵᱷᱟᱨᱚᱛᱵᱚᱨᱥᱚ ᱨᱮ ᱡᱟᱦᱟᱸ ᱡᱤᱱᱤᱥ ᱩᱰᱩᱜᱚᱜ ᱠᱟᱱᱟ ᱡᱷᱚᱛᱚ ᱠᱤᱪᱷᱩ ᱜᱮ ᱴᱮᱠᱱᱳᱞᱚᱡᱤ ᱡᱷᱚᱛᱚ ᱠᱤᱪᱷᱩ ᱜᱮ ᱰᱤᱡᱤᱴᱮᱞ ᱛᱚ ᱚᱱᱟ ᱡᱤᱱᱤᱥ ᱠᱚ ᱵᱮᱵᱚᱦᱟᱨ ᱮᱫᱟᱵᱚᱱ ᱚᱱᱟᱛᱮ ᱟᱵᱚ ᱱᱚᱣᱟᱜᱮ ᱥᱩᱵᱤᱫᱷᱟ ᱠᱚᱵᱚᱱ ᱧᱟᱢ ᱮᱫᱟ ᱡᱮ ᱡᱟᱦᱟᱸ ᱞᱟᱦᱟᱛᱮ ᱟᱹᱰᱤ ᱥᱚᱢᱚᱭ ᱦᱟᱛᱟᱣ ᱫᱟ ᱚᱱᱟ ᱡᱤᱱᱤᱥ ᱟᱵᱚ ᱱᱤᱛᱚᱜ ᱟᱹᱰᱤ ᱩᱥᱟᱹᱨᱟ ᱜᱮᱵᱚᱱ ᱠᱚᱨᱟᱣ ᱫᱟᱲᱮᱭᱟᱜ ᱠᱟᱱᱟ ᱚᱱᱟ ᱡᱤᱱᱤᱥᱴᱟ ᱛᱟᱛᱮ ᱟᱵᱚ ᱥᱚᱵ ᱛᱷᱮᱠᱮ ᱵᱮᱥᱤᱨ ᱵᱷᱟᱜ ᱵᱮᱥᱤ ᱜᱮᱵᱚᱱ ᱵᱮᱵᱚᱦᱟᱨᱮᱫᱟ ᱯᱷᱳᱱ ᱯᱷᱳᱱ ᱯᱷᱳᱱ ᱛᱟᱨᱯᱚᱨᱮ ᱠᱚᱢᱯᱤᱭᱩᱴᱟᱨ ᱞᱮᱯᱴᱚᱯ ᱡᱟᱦᱟᱸ ᱛᱤᱱᱟᱹᱜ ᱢᱟᱱᱮ ᱤᱞᱮᱠᱴᱨᱚᱱᱤᱠ ᱡᱤᱱᱤᱥ ᱠᱚ ᱢᱮᱱᱟᱜᱼᱟ ᱡᱷᱚᱛᱚ ᱠᱤᱪᱷᱩ ᱜᱮ ᱟᱵᱚ ᱵᱮᱵᱚᱦᱟᱨ ᱮᱫᱟᱵᱚᱱ ᱤᱞᱮᱠᱴᱨᱚᱱᱤᱠ ᱡᱤᱱᱤᱥ ᱠᱚ ᱟᱵᱟᱨ ᱡᱟᱦᱟᱸ ᱟᱹᱰᱤ ᱠᱤᱪᱷᱩ ᱤᱞᱮᱠᱴᱨᱚᱱᱤᱠ ᱪᱷᱟᱲᱟ ᱟᱨᱚ ᱤᱭᱩᱡᱽ ᱜᱟᱱᱚᱜᱼᱟ ᱚᱱᱟ ᱠᱚᱦᱚᱸ ᱰᱤᱡᱤᱴᱟᱞ ᱚᱱᱟ ᱠᱚᱦᱚᱸ ᱵᱚᱱ ᱵᱮᱵᱚᱦᱟᱨᱮᱫᱟ ᱛᱚ ᱟᱵᱚ ᱱᱤᱛᱚᱜ ᱫᱚ ᱱᱚᱝᱠᱟ ᱜᱮ ᱟᱵᱚᱣᱟᱜ ᱰᱤᱡᱤᱴᱮᱞ ᱫᱚ ᱯᱨᱚᱪᱩᱨ ᱜᱮ ᱟᱵᱚ ᱚᱱᱟ ᱡᱤᱱᱤᱥ ᱡᱷᱚᱛᱚ ᱠᱤᱪᱷᱩ ᱜᱮ ᱱᱤᱛᱚᱜ ᱰᱤᱡᱤᱴᱮᱞ ᱢᱟᱫᱽᱫᱷᱚᱢ ᱨᱮᱜᱮ ᱵᱚᱱ ᱪᱟᱞᱟᱜ ᱠᱟᱱᱟ ᱡᱮᱢᱚᱱ ᱡᱟᱦᱟᱸ ᱨᱮᱜᱮ ᱜᱤᱫᱽᱨᱟᱹ ᱠᱚ ᱤᱥᱠᱩᱞ ᱠᱚᱨᱮ ᱠᱚᱞᱮᱡᱽ ᱠᱚᱨᱮᱜ ᱵᱚᱱ ᱵᱷᱚᱨᱛᱤ ᱠᱚᱣᱟ ᱚᱱᱟ ᱡᱷᱚᱛᱚ ᱠᱤᱪᱷᱩ ᱜᱮ ᱚᱱᱟ ᱯᱷᱩᱱ ᱟᱵᱚ ᱚᱲᱟᱜ ᱨᱮ ᱫᱩᱲᱩᱵ ᱠᱟᱛᱮ ᱦᱚᱸ ᱚᱱᱟ ᱡᱤᱱᱤᱥ ᱮᱢ ᱠᱚᱨᱟᱣᱟ ᱡᱟᱦᱟᱸ ᱡᱤᱱᱤᱥ ᱟᱢ ᱚᱸᱰᱮ ᱪᱟᱞᱟᱣ ᱠᱟᱛᱮᱜ ᱞᱟᱦᱟ ᱛᱮᱵᱚᱱ ᱠᱚᱨᱟᱣ ᱛᱟᱦᱮᱸᱜ ᱚᱸᱰᱮ ᱚᱱᱟ ᱡᱟᱭᱜᱟᱨᱮ ᱚᱸᱰᱮ ᱪᱟᱞᱟᱣ ᱦᱩᱭᱩᱜᱼᱟ ᱵᱟᱝ ᱱᱤᱛᱚᱜ ᱫᱚ ᱟᱢ ᱚᱲᱟᱜ ᱨᱮ ᱫᱩᱲᱩᱵ ᱠᱟᱛᱮᱜ ᱰᱤᱡᱤᱴᱮᱞ ᱢᱟᱫᱽᱫᱷᱚᱢ ᱛᱮ ᱚᱱᱟ ᱡᱤᱱᱤᱥ ᱮᱢ ᱠᱚᱨᱟᱣ ᱫᱟᱲᱮᱭᱟᱜᱼᱟ ᱟᱨ ᱡᱤᱱᱤᱥ ᱟᱨᱚ ᱠᱤᱪᱷᱩ ᱩᱰᱩᱠ ᱠᱟᱱᱟ ᱡᱟᱦᱟᱸ ᱟᱵᱚ ᱵᱮᱵᱚᱦᱟᱨ ᱡᱤᱱᱤᱥ ᱚᱱᱟ ᱠᱚᱦᱚᱸ ᱡᱚᱛᱚ ᱰᱤᱡᱤᱴᱮᱞ ᱦᱩᱭ ᱠᱟᱱᱟ ᱚᱲᱟᱜ ᱨᱮ ᱫᱩᱲᱩᱵ ᱠᱟᱛᱮᱜ ᱟᱢ ᱤᱞᱮᱠᱴᱨᱚᱱᱤᱠ ᱢᱟᱫᱽᱫᱷᱚᱢᱛᱮ ᱚᱱᱟ ᱡᱤᱱᱤᱥ ᱮᱢ ᱠᱚᱨᱟᱣ ᱫᱟᱲᱮᱭᱟᱜᱼᱟ ᱟᱨ ᱱᱚᱣᱟ ᱦᱚᱲ ᱱᱚᱣᱟ ᱵᱤᱨᱩᱫ ᱞᱮᱠᱟᱛᱮ ᱱᱚᱣᱟ ᱵᱤᱨᱩᱫ ᱫᱚ ᱤᱧ ᱫᱚ ᱵᱟᱝ ᱱᱚᱣᱟ ᱡᱤᱱᱤᱥ ᱫᱚ ᱯᱩᱨᱟᱹ ᱯᱩᱨᱤ ᱵᱷᱟᱜᱮᱭᱟ ᱟᱨ ᱱᱤᱛᱚᱜ ᱡᱩᱫᱤ ᱟᱵᱚᱣᱟᱜ ᱰᱤᱡᱤᱴᱮᱞ ᱡᱩᱫᱤ ᱱᱚᱣᱟ ᱡᱤᱱᱤᱥ ᱵᱟᱝ ᱛᱟᱦᱮᱱᱟ ᱛᱟᱦᱚᱞᱮ ᱱᱚᱣᱟ ᱦᱚᱲᱦᱚᱸ ᱟᱹᱰᱤ ᱥᱩᱵᱤᱫᱷᱟ ᱮᱢ ᱠᱟᱜ ᱵᱚᱱᱟᱭ ᱪᱮᱫ ᱥᱩᱵᱤᱫᱷᱟ ᱱᱚᱣᱟ ᱥᱩᱵᱤᱫᱷᱟ ᱮᱢ ᱠᱟᱜ ᱵᱚᱱᱟᱭ ᱡᱮ ᱟᱵᱚ ᱚᱱᱟ ᱡᱟᱦᱟᱸ ᱡᱤᱱᱤᱥ ᱠᱚ ᱱᱤᱛᱚᱜ ᱡᱟᱦᱟᱸᱭ ᱴᱮᱠᱱᱚᱞᱚᱡᱤ ᱡᱤᱱᱤᱥ ᱦᱩᱭ ᱠᱟᱱᱟ ᱞᱟᱦᱟᱛᱮ ᱡᱟᱦᱟᱸ ᱡᱤᱱᱤᱥ ᱟᱹᱰᱤ ᱥᱚᱦᱚᱡᱛᱮ ᱟᱹᱰᱤ ᱠᱚᱴᱷᱤᱱ ᱛᱮ ᱠᱚᱨᱟᱣ ᱦᱩᱭᱩᱜ ᱠᱟᱱ ᱛᱟᱦᱮᱸᱜ ᱟᱹᱰᱤ ᱥᱚᱠᱛᱚ ᱢᱚᱱᱮ ᱦᱩᱭᱩᱜ ᱠᱟᱱ ᱛᱟᱦᱮᱸᱜ ᱟᱹᱰᱤ ᱥᱚᱠᱛᱚ ᱡᱤᱱᱤᱥ ᱠᱚ ᱚᱱᱟ ᱡᱤᱱᱤᱥ ᱱᱤᱛᱚᱜ ᱫᱚ ᱟᱵᱚ ᱟᱹᱰᱤ ᱛᱟᱲᱟᱛᱟᱲᱤ ᱩᱥᱟᱹᱨᱟ ᱜᱮᱵᱚᱱ ᱠᱚᱨᱟᱣ ᱫᱟᱲᱮᱭᱟᱜ ᱠᱟᱱᱟ ᱛᱟᱨᱡᱚᱱᱱᱚ ᱟᱹᱰᱤ ᱟᱹᱰᱤ ᱟᱹᱰᱤ ᱫᱚᱨᱠᱟᱨᱤ ᱦᱚᱜᱼᱚᱭ ᱱᱟ ᱡᱤᱱᱤᱥ ᱰᱤᱡᱤᱴᱮᱞ ᱡᱤᱱᱤᱥ ᱫᱚ ᱟᱹᱰᱤᱜᱮ ᱫᱚᱨᱠᱟᱨᱤ ᱟᱨ ᱱᱚᱣᱟ ᱱᱚᱣᱟ ᱵᱤᱨᱩᱫ ᱞᱮᱠᱷᱟᱱ ᱫᱚ ᱵᱟᱝ ᱦᱩᱭᱩᱜᱼᱟ ᱱᱚᱣᱟ ᱫᱚ ᱟᱵᱚᱣᱟᱜ ᱫᱳᱭᱱᱚᱱ ᱫᱤᱱ ᱡᱤᱵᱚᱱ ᱨᱮᱦᱚᱸ ᱱᱚᱣᱟ ᱫᱚ ᱯᱨᱚᱭᱳᱡᱚᱱ ᱠᱟᱨᱚᱱ ᱟᱢ ᱡᱚᱫᱤ ᱯᱷᱳᱱ ᱠᱚᱨᱮ ᱯᱷᱳᱱ ᱨᱮ ᱟᱢ ᱵᱮᱝᱠ ᱪᱟᱞᱟᱣ ᱦᱚᱸ ᱵᱟᱝ ᱦᱩᱭᱩᱜ ᱛᱟᱢᱟ ᱟᱢ ᱵᱮᱝᱠ ᱠᱷᱚᱱᱟᱜ ᱟᱢ ᱠᱳᱱᱳ ᱡᱤᱱᱤᱥ ᱟᱹᱜᱩ ᱦᱚᱸ ᱵᱮᱝᱠ ᱨᱮ ᱪᱟᱞᱟᱣ ᱠᱟᱛᱮᱜ ᱟᱢ ᱫᱚ ᱞᱟᱭᱤᱱ ᱮᱢ ᱠᱟᱛᱮᱜ ᱠᱚᱱᱳ ᱠᱤᱪᱷᱩ ᱡᱤᱱᱤᱥ ᱵᱟᱝ ᱤᱭᱟᱹ ᱦᱩᱭᱩᱜ ᱛᱟᱢᱟ ᱡᱷᱚᱛᱚ ᱠᱤᱪᱷᱩ ᱜᱮᱢ ᱠᱚᱨᱟᱣ ᱫᱟ ᱥᱩᱫᱩ ᱵᱮᱝᱠ ᱫᱚ ᱵᱟᱝ ᱡᱷᱚᱛᱚ ᱠᱤᱪᱷᱩ ᱚᱱᱞᱟᱭᱤᱱ ᱨᱮ ᱡᱟᱦᱟᱸ ᱠᱚᱨᱟᱣ ᱨᱮᱱᱟᱜ ᱡᱤᱱᱤᱥ ᱟᱢ ᱱᱤᱛᱚᱜ ᱱᱤᱡᱮᱨ ᱯᱷᱳᱱ ᱠᱚᱢᱯᱤᱭᱩᱴᱟᱨ ᱞᱮᱯᱴᱚᱯ ᱡᱷᱚᱛᱚ ᱠᱤᱪᱷᱩ ᱨᱮ ᱟᱢᱮᱢ ᱠᱚᱨᱟᱣ ᱫᱟᱲᱮᱭᱟᱜᱼᱟ ᱱᱚᱣᱟ ᱫᱚ ᱱᱮᱴ ᱳᱣᱟᱨᱠᱤᱝ ᱢᱟᱱᱮ ᱱᱮᱴ ᱳᱣᱟᱨᱠ ᱡᱟᱦᱟᱸ ᱵᱟᱠᱚ ᱞᱟᱹᱭᱟ ᱱᱮᱴ ᱳᱣᱟᱨᱠ ᱚᱱᱟ ᱢᱟᱫᱽᱫᱷᱚᱢ ᱛᱮ ᱟᱢ ᱱᱚᱣᱟ ᱠᱚ ᱡᱷᱚᱛᱚ ᱠᱤᱪᱷᱩᱢ ᱠᱚᱨᱟᱣ ᱫᱟᱲᱮᱭᱟᱜᱼᱟ ᱟᱵᱚ ᱱᱚᱣᱟ ᱠᱚᱫᱚ ᱟᱵᱚ ᱱᱤᱛᱚᱜ ᱫᱚ ᱚᱛᱛᱟᱫᱷᱤᱠ ᱱᱚᱣᱟ ᱫᱚᱵᱚᱱ ᱵᱮᱵᱚᱦᱟᱨᱫᱟ ᱟᱨ ᱱᱚᱜ ᱱᱟ ᱵᱮᱵᱚᱦᱟᱨ ᱠᱟᱛᱮᱜ ᱫᱚ ᱟᱵᱚ ᱟᱹᱰᱤ ᱞᱟᱦᱟᱛᱮ ᱟᱹᱰᱤ ᱞᱟᱦᱟᱵᱚᱱ ᱞᱟᱦᱟᱜ ᱠᱟᱱᱟ ᱟᱹᱰᱤ ᱛᱟᱲᱟ ᱛᱟᱲᱤ ᱠᱟᱨᱚᱱ ᱟᱹᱰᱤ ᱠᱤᱪᱷᱩ ᱰᱤᱡᱤᱴᱮᱞ ᱡᱤᱱᱤᱥ ᱦᱤᱡᱩᱜᱼᱟ ᱡᱟᱦᱟᱸ ᱵᱚᱱ ᱵᱮᱵᱚᱦᱟᱨᱟ ᱟᱨ ᱟᱹᱰᱤ ᱞᱟᱦᱟᱵᱚᱱ ᱟᱨᱚ ᱵᱚᱱ ᱪᱟᱞᱟᱜᱼᱟ ᱟᱵᱚ ᱥᱟᱱᱛᱟᱲ ᱥᱟᱱᱛᱟᱲ ᱥᱚᱢᱟᱡᱽ ᱵᱚᱞᱚ ᱟᱵᱚ ᱵᱷᱟᱨᱚᱛᱵᱚᱨᱥᱚ ᱵᱚᱞᱚ ᱡᱷᱚᱛᱚ ᱱᱚᱣᱟ ᱟᱹᱰᱤ ᱞᱟᱦᱟᱵᱚᱱ ᱩᱥᱟᱹᱨᱟᱵᱚᱱ ᱟᱨᱚ ᱟᱵᱚ ᱱᱚᱣᱟ ᱥᱚᱢᱟᱡᱽ ᱵᱚᱱ ᱜᱨᱳᱭᱟ ᱟᱨ ᱵᱚᱱ ᱪᱟᱞᱟᱜᱼᱟ ᱱᱚᱜᱼᱚᱭ ᱱᱟ ᱫᱚ ᱵᱤᱨᱳᱫ ᱨᱮᱱᱟᱜ ᱫᱚ ᱪᱮᱫ ᱦᱚᱸ ᱵᱟᱝ ᱠᱟᱱᱟ ᱱᱚᱣᱟ ᱫᱚ ᱟᱹᱰᱤ ᱰᱤᱡᱤᱴᱮᱞ ᱫᱚ ᱡᱷᱚᱛᱚ ᱜᱮ ᱵᱷᱟᱜᱮᱭᱟ